ᱞᱚᱠᱠᱷᱤ ᱢᱚᱱᱤ ᱦᱮᱢᱵᱽᱨᱚᱢ ᱛᱚ ᱟᱢ ᱛᱚ ᱚᱞᱚᱜ ᱯᱟᱲᱦᱟᱜ ᱟᱰᱤ ᱟᱸᱴ ᱜᱮᱢ ᱠᱩᱥᱤᱭᱟᱜᱼᱟ ᱛᱚ ᱟᱢᱟᱜ ᱠᱤᱪᱷᱩ ᱚᱞ ᱵᱮᱞ ᱚᱱᱚᱬᱦᱮ ᱜᱚᱞᱯᱚ ᱠᱚᱵᱤᱛᱟ ᱠᱚ ᱚᱞ ᱫᱚᱦᱚ ᱟᱠᱟᱫᱟ ᱥᱮ ᱪᱮᱫ ᱢᱮᱱᱟᱜ ᱛᱟᱢᱟ ᱚᱠᱟᱠᱚ ᱛᱷᱚᱲᱟ ᱞᱟᱹᱭ ᱟᱸᱡᱚᱢᱟᱹᱧ ᱢᱮ ᱦᱮᱸ ᱢᱮᱱᱟᱜ ᱜᱤᱛᱤᱧᱟ ᱟᱭᱢᱟ ᱚᱱᱚᱬᱦᱮᱧ ᱚᱞ ᱟᱠᱟᱫᱼᱟ ᱟᱫᱚ ᱱᱚᱶᱟ ᱠᱚᱫᱚ ᱠᱟᱴᱤᱡ ᱜᱤᱫᱽᱨᱟᱹ ᱞᱟᱹᱜᱤᱫ ᱚᱠᱟ ᱫᱚ ᱞᱟᱴᱩ ᱦᱚᱲ ᱞᱟᱹᱜᱤᱫ ᱦᱚᱧ ᱚᱞ ᱟᱠᱟᱫᱼᱟ ᱟᱨ ᱚᱠᱟ ᱫᱚ ᱥᱮᱹᱨᱮᱹᱧ ᱤᱧ ᱫᱚ ᱥᱮᱹᱨᱮᱹᱧ ᱰᱷᱮᱨᱮᱧ ᱚᱞᱟ ᱟᱨ ᱱᱚᱶᱟ ᱫᱚ ᱤᱧ ᱫᱚ ᱠᱞᱟᱥ ᱮᱭᱤᱴ ᱨᱮᱧ ᱛᱟᱦᱮᱸ ᱠᱟᱱᱟ ᱛᱚᱠᱷᱚᱱ ᱠᱷᱚᱱ ᱜᱮ ᱱᱚᱶᱟ ᱚᱞ ᱥᱮᱫ ᱫᱚ ᱟᱰᱤ ᱟᱸᱴᱤᱧ ᱠᱩᱥᱤᱭᱟᱜᱼᱟ ᱟᱨ ᱚᱞ ᱠᱟᱛᱮᱫ ᱢᱤᱫ ᱫᱷᱟᱣ ᱡᱷᱚᱛᱚ ᱦᱚᱲᱤᱧ ᱯᱟᱲᱦᱟᱣ ᱦᱚᱪᱚ ᱠᱚᱣᱟ ᱚᱱᱟ ᱦᱚᱸ ᱟᱰᱤ ᱨᱟᱹᱥᱠᱟᱹᱧ ᱟᱹᱭᱠᱟᱹᱣᱟ ᱟᱨ ᱥᱮᱨᱮᱧ ᱠᱚ ᱡᱮ ᱜᱩᱞᱳᱧ ᱚᱞᱟ ᱚᱱᱟ ᱫᱚ ᱟᱰᱤ ᱥᱟᱢᱟᱡᱤᱠ ᱥᱮᱨᱮᱧ ᱠᱟᱱᱟ ᱡᱟᱛᱮ ᱜᱤᱫᱽᱨᱟᱹ ᱠᱚ ᱥᱮ ᱟᱛᱳ ᱨᱮᱱ ᱦᱚᱲ ᱠᱚ ᱞᱟᱜᱤᱫ ᱦᱚᱸ ᱠᱟᱢᱤᱨᱮ ᱞᱟᱜᱟᱜᱼᱟ ᱥᱚᱢᱟᱡᱽ ᱯᱟᱞᱴᱟᱣ ᱟᱜᱩ ᱜᱟᱱᱚᱜ ᱚᱱᱠᱟᱱ ᱫᱷᱚᱨᱚᱱ ᱚᱱᱚᱬᱦᱮ ᱟᱨ ᱥᱮᱨᱮᱧ ᱠᱚ ᱠᱟᱱ ᱛᱤᱧᱟ ᱟᱨ ᱱᱚᱶᱟ ᱥᱮᱨᱮᱧ ᱠᱚᱫᱚ ᱤᱧ ᱫᱚ ᱮᱠᱷᱚᱱᱚᱧ ᱚᱞ ᱟᱜᱩᱭᱫᱟ ᱡᱟᱛᱮ ᱢᱤᱫ ᱥᱳᱢᱳᱭ ᱵᱳᱭ ᱪᱷᱟᱯᱟ ᱠᱟᱛᱮᱫ ᱤᱧ ᱥᱚᱫᱚᱨ ᱫᱟᱲᱮᱭᱟᱜ ᱮᱠᱷᱚᱱᱚ ᱤᱧ ᱫᱚ ᱱᱚᱶᱟ ᱠᱚᱫᱚ ᱤᱧ ᱴᱷᱮᱱ ᱜᱮ ᱚᱞ ᱦᱮᱱᱟᱜᱼᱟ ᱯᱟᱥᱱᱟᱣ ᱫᱚ ᱟᱣᱨᱤ ᱯᱟᱥᱱᱟᱜᱼᱟ ᱠᱤᱪᱷᱩ ᱠᱤᱪᱷᱩᱥᱮᱨᱮᱧ ᱠᱚ ᱚᱱᱚᱬᱦᱮ ᱠᱚᱫᱚ ᱳᱰᱳᱝ ᱟᱠᱟᱱᱟ ᱠᱚᱭᱮᱠ ᱴᱤ ᱥᱠᱩᱞ ᱨᱮᱧ ᱮᱢ ᱠᱟᱜᱼᱟ ᱯᱨᱟᱭᱢᱟᱨᱤ ᱥᱠᱩᱞ ᱨᱮ ᱟᱫᱚ ᱟᱰᱤ ᱡᱟᱥᱛᱤ ᱫᱚ ᱤᱧ ᱴᱷᱮᱱ ᱜᱮ ᱡᱷᱚᱛᱚ ᱜᱮ ᱦᱮᱱᱟᱜᱼᱟ ᱟᱫᱚ ᱤᱪᱪᱷᱟ ᱦᱮᱱᱟᱜ ᱛᱤᱧᱟ ᱛᱟᱭᱚᱢ ᱫᱟᱨᱟᱢ ᱚᱱᱟᱠᱚ ᱡᱩᱫᱤᱧ ᱪᱷᱟᱯᱟ ᱳᱰᱳᱝ ᱠᱷᱟᱱ ᱛᱟᱞᱦᱮ ᱡᱷᱚᱛᱚ ᱦᱚᱲ ᱠᱚ ᱵᱟᱰᱟᱭ ᱧᱟᱢ ᱫᱟᱲᱮᱭᱟᱜᱼᱟ ᱥᱮ ᱠᱚ ᱪᱮᱫ ᱫᱟᱲᱮᱭᱟᱜᱼᱟ